ᱦᱮᱞᱳ ᱡᱟᱭᱞᱚ ᱨᱮᱱ ᱰᱨᱟᱭᱵᱷᱟᱨ ᱮᱢ ᱞᱟᱹᱭᱫᱟ ᱤᱧ ᱥᱩᱠᱩ ᱢᱩᱨᱢᱩᱧ ᱞᱟᱹᱭᱫᱟ ᱵᱟᱥᱲᱟ ᱠᱷᱚᱱ ᱟᱞᱮ ᱜᱟᱯᱟ ᱛᱤᱞᱠᱟᱹ ᱵᱟᱵᱟᱣᱟᱜ ᱡᱟᱱᱟᱢ ᱢᱟᱦᱟ ᱞᱟᱥᱟᱲᱦᱮᱜ ᱛᱮ ᱜᱟᱯᱟ ᱵᱟᱦᱚᱨᱮ ᱫᱟᱬᱟᱱᱞᱮ ᱪᱟᱞᱟᱜ ᱞᱟᱹᱜᱤᱫ ᱥᱩᱥᱩᱱᱤᱭᱟᱹ ᱵᱩᱨᱩ ᱟᱞᱮ ᱢᱚᱬᱮ ᱦᱚᱲ ᱢᱮᱱᱟᱜ ᱞᱮᱭᱟ ᱟᱢ ᱠᱤᱢ ᱪᱟᱞᱟᱜᱼᱟ ᱟᱞᱮ ᱟᱛᱳ ᱠᱷᱚᱱ ᱥᱩᱥᱩᱱᱤᱭᱟᱹ ᱪᱟᱞᱟᱜ ᱛᱤᱱᱟᱹᱜ ᱵᱷᱟᱲᱟᱢ ᱦᱟᱛᱟᱣᱟ ᱚᱱᱟ ᱦᱟᱜ ᱴᱷᱤᱠ ᱦᱟᱜ ᱞᱟᱹᱭ ᱢᱮ ᱟᱨ ᱠᱟᱹᱴᱤᱡ ᱠᱚᱢ ᱦᱟᱛᱟᱣ ᱢᱮᱦᱟᱜ ᱟᱨ ᱚᱱᱟ ᱵᱷᱟᱲᱟ ᱠᱚ ᱴᱷᱤᱠ ᱴᱷᱟᱠ ᱞᱟᱹᱭ ᱠᱟᱛᱮ ᱟᱨ ᱜᱟᱯᱟ ᱥᱮᱛᱟᱜ ᱱᱚᱴᱟ ᱴᱟᱲᱟᱝ ᱨᱮᱜᱮ ᱱᱚᱣᱟ ᱟᱞᱮᱭᱟᱜ ᱡᱳᱜᱟᱡᱳᱜᱽ ᱢᱳᱲ ᱡᱟᱦᱟᱸ ᱢᱮᱱᱟᱜᱼᱟ ᱚᱸᱰᱮ ᱜᱮᱦᱟᱜ ᱜᱟᱹᱰᱤ ᱛᱤᱜᱩᱭ ᱢᱮ ᱟᱞᱮ ᱫᱚᱥᱴᱟ ᱛᱮᱞᱮ ᱩᱰᱩᱠᱚᱜᱼᱟ ᱴᱷᱤᱠ ᱜᱮᱭᱟ ᱤᱱᱠᱟ